ᱟᱹᱰᱤ ᱞᱮᱠᱟᱱᱟᱜ ᱫᱟᱨᱮᱼᱱᱟᱹᱲᱤ ᱡᱟᱱᱟᱢᱚᱜᱼᱟ ᱡᱩᱫᱤ ᱟᱵᱚ ᱢᱟᱱᱢᱤ ᱠᱚ ᱥᱮ ᱟᱫᱤᱢ ᱠᱚ ᱟᱵᱚ ᱵᱚᱱ ᱤᱪᱪᱷᱟᱹᱭᱟ ᱤᱱᱟᱹᱠᱷᱟᱱ ᱟᱹᱰᱤ ᱞᱮᱠᱟᱱ ᱫᱟᱨᱮᱼᱱᱟᱹᱲᱤ ᱟᱵᱚ ᱵᱚᱱ ᱡᱟᱱᱟᱢ ᱫᱲᱮᱭᱟᱜᱼᱟ ᱧᱮᱞ ᱞᱮᱠᱷᱟᱱ ᱵᱮᱸᱜᱟᱲ ᱫᱟᱨᱮ ᱵᱤᱞᱟᱹᱛᱤ ᱫᱟᱨᱮ ᱟᱨ ᱜᱷᱟᱸᱜᱽᱨᱟ ᱱᱟᱹᱲᱤ ᱢᱟᱞᱦᱟᱱ ᱱᱟᱹᱲᱤ ᱟᱞᱩ ᱯᱮᱸᱭᱟᱡᱽ ᱠᱚᱦᱚᱸ ᱫᱟᱨᱮᱜᱼᱟ ᱚᱱᱟ ᱥᱟᱶᱛᱮ ᱡᱚᱢ ᱫᱟᱨᱮ ᱥᱮᱬᱟᱼᱥᱮᱬᱟ ᱫᱟᱨᱮᱜᱼᱟ ᱡᱮᱢᱚᱱ ᱩᱞ ᱫᱟᱨᱮ ᱵᱟᱲᱮ ᱫᱟᱨᱮ ᱞᱚᱣᱟ ᱫᱟᱨᱮ ᱢᱟᱛᱠᱚᱢ ᱫᱟᱨᱮ ᱟᱨᱦᱚᱸ ᱟᱹᱰᱤᱜᱟᱱ ᱫᱟᱨᱮ ᱟᱵᱚᱣᱟᱜ ᱫᱩᱱᱤᱭᱟᱹ ᱨᱮ ᱢᱮᱱᱟᱜᱼᱟ ᱥᱮ ᱟᱵᱚ ᱢᱟᱱᱢᱤ ᱠᱚᱵᱚᱱ ᱡᱚᱢᱟ ᱛᱳ ᱡᱚᱢ ᱫᱟᱨᱮ ᱡᱟᱦᱟᱸ ᱠᱚᱵᱚᱱ ᱨᱚᱦᱚᱭᱟ ᱨᱚᱦᱚᱭ ᱞᱮᱠᱷᱟᱱ ᱫᱚ ᱟᱹᱰᱤ ᱱᱟᱯᱟᱭ ᱛᱮ ᱥᱮ ᱟᱹᱰᱤ ᱵᱮᱥᱛᱮ ᱫᱟᱜ ᱠᱚ ᱫᱩᱞ ᱦᱩᱭᱩᱜᱼᱟ ᱟᱨ ᱠᱷᱚᱛ ᱠᱚ ᱥᱟᱨ ᱠᱚ ᱱᱤᱛᱚᱜᱼᱟᱜ ᱡᱩᱜᱽ ᱨᱮ ᱡᱟᱦᱟᱸ ᱥᱟᱨ ᱩᱰᱩᱠ ᱟᱠᱟᱱᱟ ᱚᱱᱟ ᱠᱚᱦᱚᱸ ᱠᱟᱹᱡᱼᱠᱟᱹᱡ ᱞᱟᱜᱟᱣ ᱞᱮᱠᱷᱟᱱ ᱟᱹᱰᱤ ᱵᱮᱥᱜᱮ ᱫᱟᱨᱮᱼᱱᱟᱹᱲᱤ ᱦᱚᱸ ᱡᱟᱱᱟᱢᱚᱜᱼᱟ ᱛᱳ ᱚᱱᱟᱜᱮ ᱤᱧᱟᱹᱜ ᱢᱮᱱᱫᱚ ᱱᱚᱣᱟ ᱠᱟᱱᱟ ᱫᱟᱨᱮᱼᱱᱟᱹᱲᱤ ᱫᱚ ᱟᱡᱛᱮ ᱛᱤᱥᱦᱚᱸ ᱵᱟᱭ ᱚᱢᱚᱱᱚᱜᱼᱟ ᱢᱮᱱᱠᱷᱟᱱ ᱦᱟᱸᱰᱮᱼᱱᱷᱟᱰᱮ ᱠᱷᱚᱱ ᱪᱟᱨᱟ ᱟᱹᱜᱩ ᱠᱟᱛᱮᱫ ᱥᱮ ᱡᱟᱝ ᱠᱚ ᱟᱹᱜᱩ ᱠᱟᱛᱮᱫ ᱨᱚᱦᱚᱭ ᱦᱩᱭᱩᱜᱼᱟ ᱟᱨ ᱨᱚᱦᱚᱭ ᱞᱮᱠᱷᱟᱱ ᱜᱮ ᱫᱟᱨᱮᱼᱱᱟᱹᱲᱤ ᱵᱮᱱᱟᱜᱼᱟ ᱟᱨ ᱚᱱᱟ ᱠᱚ ᱟᱵᱚ ᱢᱟᱹᱱᱢᱤ ᱦᱚᱯᱚᱱ ᱥᱮ ᱢᱟᱱᱣᱟ ᱦᱚᱯᱚᱱ ᱵᱚᱱ ᱡᱚᱢᱼᱧᱩ ᱫᱟᱲᱮᱭᱟᱜᱼᱟ ᱛᱳ ᱟᱹᱰᱤ ᱞᱮᱠᱟᱱ ᱫᱟᱨᱮ ᱢᱮᱱᱟᱜᱼᱟ ᱡᱚᱛᱚ ᱜᱮᱵᱚᱱ ᱴᱷᱤᱠᱟᱹᱦᱭᱮᱫᱼᱟ ᱡᱮᱢᱚᱱ ᱩᱛᱩ ᱞᱮᱠᱟᱛᱮ ᱵᱮᱸᱜᱟᱲ ᱵᱤᱞᱟᱹᱛᱤ ᱟᱞᱩ ᱯᱮᱸᱭᱟᱡᱽ ᱟᱨ ᱡᱚᱢ ᱡᱤᱱᱤᱥ ᱞᱮᱠᱟᱛᱮ ᱵᱟᱲᱮ ᱢᱟᱛᱠᱚᱢ ᱟᱨ ᱛᱮᱨᱮᱞ ᱟᱨ ᱢᱮᱨᱞᱮᱡ ᱟᱨ ᱛᱟᱨᱚᱵᱽ ᱟᱨᱦᱚᱸ ᱟᱹᱰᱤᱜᱟᱱ ᱵᱤᱨᱼᱵᱩᱨᱩ ᱠᱚᱨᱮ ᱢᱮᱱᱟᱜᱼᱟ ᱢᱮᱱᱠᱷᱟᱱ ᱵᱤᱨᱼᱵᱩᱨᱩ ᱠᱷᱚᱱ ᱟᱹᱜᱩ ᱠᱟᱛᱮᱫ ᱟᱵᱚ ᱵᱚᱱ ᱨᱚᱦᱚᱭ ᱞᱮᱠᱷᱟᱱ ᱚᱱᱟ ᱠᱚᱦᱚᱸ ᱟᱵᱚ ᱵᱚᱱ ᱡᱚᱢ ᱧᱟᱢ ᱫᱟᱲᱮᱭᱟᱜᱼᱟ